ᱦᱮᱸ ᱦᱮᱞᱳ ᱤᱧ ᱢᱮᱱᱮᱫ ᱠᱟᱱ ᱛᱟᱦᱮᱱ ᱡᱷᱟᱲᱠᱷᱚᱸᱰ ᱠᱷᱚᱡ ᱛᱚ ᱤᱧ ᱢᱮᱱᱮᱫᱟ ᱡᱮ ᱱᱤᱭᱟᱹ ᱫᱚ ᱪᱮᱫ ᱢᱟᱞᱫᱟ ᱨᱮᱜᱮ ᱞᱟᱜᱟᱣ ᱟᱠᱟᱱᱟ ᱚᱸᱻ ᱛᱚ ᱤᱧ ᱡᱟᱦᱟᱱᱟᱜ ᱵᱟᱰᱟᱭ ᱠᱷᱟᱹᱛᱤᱨ ᱛᱤᱧ ᱯᱷᱳᱱ ᱟᱠᱟᱫ ᱛᱟᱦᱮᱱ ᱛᱚ ᱵᱟᱰᱟᱭ ᱚᱪᱚ ᱞᱮᱱᱠᱷᱟᱱ ᱫᱚ ᱟᱹᱰᱤ ᱜᱮ ᱵᱷᱟᱜᱮ ᱠᱚᱜᱼᱟ ᱡᱩᱫᱤ ᱵᱮᱥ ᱠᱚᱜᱼᱟ ᱛᱚ ᱤᱧ ᱤᱧ ᱢᱮᱱᱮᱫᱟ ᱡᱮ ᱦᱚᱜᱼᱚᱸᱭ ᱢᱟᱱᱮ ᱤᱧ ᱠᱩᱞᱤ ᱥᱟᱱᱟᱹᱧ ᱠᱟᱱᱟ ᱡᱮ ᱦᱚᱜᱼᱚᱸᱭ ᱢᱟᱞᱫᱟ ᱰᱤᱥᱴᱤᱠ ᱨᱮ ᱪᱮᱫ ᱠᱚ ᱪᱟᱥ ᱵᱟᱥ ᱟᱹᱰᱤ ᱵᱮᱥ ᱦᱩᱭᱩᱜᱼᱟ ᱟᱹᱰᱤ ᱱᱟᱯᱟᱭ ᱦᱩᱭᱩᱜᱼᱟ ᱛᱚ ᱚᱱᱟ ᱵᱟᱨᱮ ᱛᱮᱜᱮ ᱡᱟᱦᱟᱸ ᱞᱟᱹᱭ ᱞᱮᱠᱷᱟᱱ ᱟᱹᱰᱤ ᱵᱮᱥ ᱠᱚᱜᱼᱟ ᱚᱸᱻ ᱟᱪᱪᱷᱟ ᱛᱚ ᱢᱟᱱᱮ ᱟᱢ ᱞᱟᱹᱭ ᱚᱪᱚᱭᱮᱫ ᱠᱟᱱᱟ ᱡᱮ ᱢᱟᱱᱮ ᱡᱟ ᱠᱤᱪᱷᱩ ᱡᱚᱛᱚ ᱜᱮ ᱟᱹᱰᱤ ᱵᱮᱥ ᱦᱩᱭᱩᱜᱼᱟ ᱚᱱᱟ ᱡᱟᱭᱜᱟ ᱨᱮᱫᱚ ᱵᱟᱝ ᱦᱟᱥᱟ ᱟᱸᱲᱮ ᱵᱷᱟᱜᱮ ᱠᱷᱟᱹᱛᱤᱨ ᱛᱮ ᱟᱨ ᱚᱸᱻ ᱟᱪᱪᱷᱟ ᱪᱷᱟ ᱛᱚ ᱫᱟᱜ ᱨᱮᱭᱟᱜ ᱫᱚ ᱟᱨᱠᱤ ᱠᱳᱱᱳ ᱯᱚᱨᱚᱵᱮᱞᱮᱢ ᱵᱟᱹᱱᱩᱜᱼᱟ ᱟᱨ ᱚᱸᱻ ᱟᱪᱪᱷᱟ ᱪᱮᱫᱟᱜ ᱥᱮ ᱟᱞᱮ ᱢᱟᱱᱮ ᱟᱞᱮ ᱱᱚᱛᱮ ᱫᱚ ᱚᱱᱟ ᱠᱚᱫᱚ ᱵᱟᱝ ᱧᱮᱞ ᱟᱠᱟᱫ ᱠᱷᱟᱹᱛᱤᱨ ᱛᱮ ᱛᱚ ᱛᱷᱚᱲᱟ ᱵᱟᱰᱟᱭ ᱡᱚᱝ ᱫᱚ ᱟᱹᱰᱤ ᱜᱮ ᱵᱮᱥᱟ ᱜᱮᱭᱟ ᱦᱳᱭ ᱛᱚ ᱛᱚ ᱚᱱᱟ ᱠᱷᱟᱹᱛᱤᱨ ᱛᱮ ᱦᱚᱭᱼᱚᱸᱭ ᱱᱤᱭᱟᱹ ᱠᱩᱠᱞᱤ ᱫᱚ ᱛᱚ ᱴᱷᱤᱠ ᱜᱮᱭᱟ ᱟᱹᱰᱤ ᱵᱮᱥ ᱜᱮ ᱨᱚᱲ ᱠᱮᱫᱟ ᱟᱪᱪᱷᱟ